ᱦᱮᱞᱳ ᱦᱮᱸ ᱦᱮᱸ ᱦᱮᱸ ᱤᱧ ᱫᱚ ᱱᱚᱸᱰᱮ ᱪᱤᱲᱤᱭᱟᱠᱷᱟᱱᱟ ᱨᱮᱱ ᱢᱟᱹᱞᱤᱠ ᱠᱟᱱ ᱜᱤᱭᱟᱹᱧ ᱱᱚᱣᱟ ᱫᱚ ᱚᱻ ᱱᱚᱸᱰᱮ ᱫᱚ ᱟᱭᱢᱟ ᱨᱚᱠᱚᱢ ᱡᱤᱵᱽᱼᱡᱤᱭᱟᱹᱞᱤ ᱢᱮᱱᱟᱜ ᱠᱚᱣᱟ ᱡᱮᱢᱚᱱ ᱦᱟᱹᱛᱤ ᱛᱟᱹᱨᱩᱵ ᱥᱟᱫᱚᱢ ᱦᱩᱸ ᱪᱮᱬᱮ ᱠᱚ ᱦᱮᱸ ᱟᱨ ᱱᱩᱠᱩ ᱛᱟᱭᱟᱱ ᱵᱤᱧ ᱠᱚ ᱦᱮᱸ ᱟᱭᱢᱟ ᱨᱚᱠᱚᱢ ᱠᱚ ᱱᱚᱰᱮ ᱫᱚ ᱢᱮᱱᱟᱜ ᱠᱚᱣᱟ ᱦᱮᱸ

ᱱᱚᱸᱰᱮ ᱫᱚ ᱟᱭᱢᱟ ᱞᱮᱠᱟᱱ ᱪᱮᱬᱮ ᱢᱮᱱᱟᱜ ᱠᱚᱣᱟ ᱡᱮᱢᱚᱱ ᱱᱩᱠᱩ ᱠᱚ ᱢᱮᱛᱟᱣᱟᱠᱚᱣᱟ ᱢᱟᱨᱟᱜ ᱛᱟᱯᱚᱨᱮ ᱱᱩᱠᱩ ᱢᱤᱨᱩ ᱪᱮᱬᱮ ᱛᱟᱯᱚᱨᱮ ᱠᱟᱠᱟ ᱛᱩᱣᱟ ᱦᱮᱸ ᱦᱮᱸ ᱚᱱᱠᱟ ᱟᱭᱢᱟ ᱨᱚᱠᱚᱢ ᱪᱮᱬᱮ ᱢᱮᱱᱟᱜ ᱠᱚᱣᱟ ᱦᱮᱸ ᱩᱱᱠᱩ ᱦᱚᱸ ᱢᱮᱱᱟᱜ ᱠᱚᱜᱮᱭᱟ ᱩᱴ ᱪᱮᱬᱮ ᱦᱚᱸ ᱦᱮᱸ ᱩᱴ ᱪᱮᱬᱮ ᱦᱚᱸ ᱢᱮᱱᱟᱜ ᱵᱚᱰᱟ ᱵᱤᱧ ᱛᱚ ᱵᱚᱰᱟ ᱵᱤᱧ ᱦᱚᱸ ᱢᱮᱱᱟᱜ ᱠᱚᱜᱮᱭᱟ ᱩᱱᱠᱩ ᱦᱚᱸ ᱦᱮᱸ ᱵᱚᱰᱟ ᱵᱤᱧ ᱢᱮᱱᱟᱜ ᱠᱚᱣᱟ ᱛᱟᱨᱯᱚᱨᱮ ᱩᱱᱠᱩ ᱟᱭᱟᱝ ᱵᱤᱧ ᱠᱚ ᱦᱮᱸ ᱛᱟᱨᱯᱚᱨᱮ ᱱᱩᱠᱩ ᱚᱱᱠᱟ ᱵᱤᱥᱟᱠᱛᱚ ᱥᱟᱯ ᱮᱠᱫᱚᱢ ᱱᱩᱠᱩ ᱤᱭᱟᱹ ᱟᱺᱵᱟᱹᱭ ᱛᱟᱨ ᱦᱮᱸ ᱱᱩᱠᱩ ᱠᱚᱦᱚᱸ ᱵᱤᱧ ᱫᱚ ᱱᱚᱸᱰᱮ ᱫᱚ ᱚᱱᱮ ᱛᱚᱣᱟ ᱠᱚᱜᱮ ᱦᱮᱸ ᱦᱮᱸ ᱦᱮᱸ ᱪᱮᱬᱮ ᱦᱚᱸ ᱚᱱᱟ ᱫᱟᱱᱟ ᱠᱚ ᱚᱱᱟ ᱫᱟᱱᱟ ᱡᱟᱹᱛᱤᱭᱚ ᱡᱚᱢᱟᱜ ᱦᱮᱸ ᱚᱱᱟ ᱡᱮᱴᱟ ᱫᱟᱹᱞᱼᱴᱟᱹᱞ ᱠᱚ ᱦᱮᱸ ᱟᱨ ᱚᱱᱠᱟ ᱫᱟᱱᱟ ᱡᱟᱹᱛᱤᱭᱚ ᱠᱷᱟᱵᱟᱨ ᱠᱩᱧ ᱡᱚᱢ ᱚᱪᱚᱭᱮᱫ ᱠᱚᱣᱟ

ᱦᱮᱸ ᱱᱚᱸᱰᱮ ᱠᱟᱹᱢᱤ ᱞᱟᱹᱜᱤᱫ ᱦᱚᱸ ᱢᱮᱱᱟᱜ ᱠᱚᱣᱟ ᱟᱨᱦᱚᱸ ᱩᱱᱠᱩ ᱧᱮᱞ ᱞᱟᱹᱜᱤᱫ ᱦᱮᱸ ᱦᱟᱹᱛᱤ ᱫᱚ ᱠᱟᱭᱨᱟ ᱛᱟᱯᱚᱨᱮ ᱚᱱᱟ ᱫᱟᱨᱮ ᱥᱟᱠᱟᱢ ᱠᱚ ᱚᱱᱟ ᱠᱚᱞᱮ ᱡᱚᱢ ᱚᱪᱚᱭᱮᱫ ᱠᱚᱣᱟ ᱢᱟᱱᱮ ᱚᱠᱚᱭᱴᱟᱜ ᱚᱠᱟᱞᱮᱠᱟᱱ ᱡᱤᱱᱤᱥᱮ ᱡᱚᱢᱟ ᱚᱱᱠᱟᱱᱟᱜ ᱞᱮ ᱡᱚᱢ ᱚᱪᱚᱭᱮᱫ ᱠᱚᱣᱟ ᱡᱮᱢᱚᱱ ᱛᱟᱹᱨᱩᱵ ᱠᱚᱫᱚ ᱛᱟᱹᱨᱩᱵ ᱠᱚᱫᱚ ᱡᱮᱢᱚᱱ ᱚᱱᱟ ᱡᱤᱞᱼᱴᱤᱞ ᱞᱮ ᱮᱢᱟᱣᱟᱠᱚ ᱠᱟᱱᱟ ᱩᱱᱠᱩ ᱫᱚ ᱦᱮᱸ ᱦᱮᱸ ᱴᱤᱠᱤᱴ ᱫᱚ ᱦᱩᱭᱩᱜ ᱠᱟᱱᱟ ᱤᱱᱠᱟᱹ ᱯᱚᱧᱪᱟᱥ ᱴᱟᱠᱟ ᱯᱚᱧᱪᱟᱥ ᱴᱟᱠᱟ ᱞᱮ ᱦᱟᱛᱟᱣ ᱮᱫᱟ ᱦᱮᱸ ᱱᱤᱭᱟᱹ ᱫᱚ ᱥᱮᱛᱟᱜ ᱵᱮᱲᱟ ᱚᱱᱠᱟ ᱫᱚᱥ ᱵᱟᱡᱮ ᱠᱷᱚᱱ ᱚᱱᱛᱮ ᱪᱟᱨ ᱵᱟᱡᱮ ᱫᱷᱟᱹᱵᱤᱡ ᱦᱮᱸ ᱦᱮᱸ ᱦᱮᱸ ᱦᱮᱸ ᱦᱮᱸ ᱦᱮᱸ ᱦᱮᱸ ᱪᱟᱹᱨ ᱵᱟᱡᱮ ᱵᱷᱤᱛᱤᱨ ᱨᱮ ᱟᱢ ᱡᱟᱦᱟᱸ ᱛᱤᱱ ᱨᱮᱜᱮᱢ ᱩᱰᱩᱠ ᱫᱟᱲᱮᱭᱟᱜᱼᱟ ᱦᱮᱸ ᱟᱨ ᱪᱟᱨ ᱵᱟᱡᱮ ᱯᱚᱨ ᱫᱚ ᱵᱚᱱᱫᱚᱜᱼᱟ ᱛᱚ ᱡᱚᱢ ᱵᱮᱵᱚᱥᱛᱟ ᱦᱚᱸ ᱢᱮᱱᱟᱜ ᱜᱮᱭᱟ ᱚᱱᱟ ᱠᱮᱱᱴᱤᱱ ᱦᱚᱸ ᱢᱮᱱᱟᱜᱼᱟ ᱯᱟᱥᱮ ᱨᱮᱜᱮ ᱦᱮᱸ ᱦᱮᱸ ᱫᱟᱜ ᱵᱮᱵᱚᱥᱛᱟ ᱦᱚᱸ ᱡᱚᱛᱚ ᱜᱮ ᱢᱮᱱᱟᱜᱼᱟ ᱚᱱᱟ ᱠᱚ ᱱᱤᱭᱮᱹ ᱫᱚ ᱠᱚᱱᱳ ᱚᱥᱩᱵᱤᱛᱟ ᱫᱚ ᱵᱟᱝ ᱦᱩᱭᱩᱜᱼᱟ ᱦᱩᱸ ᱟᱪᱪᱷᱟ ᱚ ᱚᱻ ᱴᱷᱤᱠ ᱟᱪᱷᱮ ᱴᱷᱤᱠ ᱜᱮᱭᱟ ᱟᱪᱪᱷᱟ ᱦᱮᱸ ᱦᱮᱸ ᱦᱮᱸ ᱢᱟ